ᱦᱮᱸ ᱤᱧ ᱥᱟᱬᱮᱥ ᱤᱫᱤ ᱠᱟᱛᱮ ᱤᱧ ᱯᱟᱲᱦᱟᱣ ᱠᱟᱱᱟ ᱮᱱ ᱟᱭ ᱴᱤ ᱫᱩᱨᱜᱟᱯᱩᱨ ᱨᱮ ᱥᱟᱬᱮᱥ ᱥᱤᱭᱟᱹ ᱠᱚ ᱟᱹᱰᱤ ᱟᱢᱫᱟ ᱠᱚ ᱛᱟᱦᱮᱸ ᱠᱟᱱᱟ ᱚᱱᱟ ᱠᱚ ᱢᱩᱫᱽᱨᱮ ᱜᱮᱞᱤᱞᱤᱭᱳ ᱱᱤᱭᱩᱴᱚᱱ ᱟᱨᱚ ᱮᱢᱟᱱ ᱠᱚ ᱚᱱᱟ ᱠᱚ ᱢᱩᱫᱽᱨᱮ ᱡᱟᱦᱟᱸ ᱢᱮᱛᱷᱟ ᱢᱮᱴᱤᱠᱥ ᱨᱮ ᱡᱟᱦᱟᱸ ᱮᱞ ᱠᱚᱵᱚᱱ ᱞᱮᱠᱷᱟᱭᱟ ᱚᱱᱟ ᱮᱞ ᱢᱟᱲᱟᱝ ᱨᱮ ᱡᱟᱦᱟᱸᱭ ᱫᱟᱲᱮᱭ ᱦᱟᱨᱟᱭᱟ ᱥᱩᱱ ᱡᱟᱦᱟᱸᱭ ᱵᱚᱱ ᱞᱟᱹᱭᱟ ᱦᱮᱸ ᱚᱱᱟ ᱥᱩᱱ ᱫᱚ ᱡᱟᱦᱟᱸᱭ ᱟᱵᱤᱥᱠᱟᱨ ᱠᱟᱫᱟᱭ ᱩᱱᱤ ᱫᱚ ᱦᱩᱭᱩᱜ ᱠᱟᱱᱟᱭ ᱟᱨᱡᱚ ᱵᱷᱚᱴᱴᱚ ᱱᱩᱭ ᱟᱨᱡᱚ ᱵᱷᱚᱴᱴᱚ ᱧᱩᱛᱩᱢᱟᱱ ᱢᱟᱹᱱᱢᱤ ᱱᱚᱣᱟ ᱥᱩᱱ ᱫᱚᱭ ᱛᱮᱭᱟᱨ ᱠᱟᱫᱟᱭ ᱥᱟᱱᱟᱢ ᱜᱮᱵᱚᱱ ᱵᱟᱰᱟᱭᱟ ᱥᱩᱱ ᱨᱮᱱᱟᱜ ᱫᱟᱲᱮ ᱫᱚ ᱢᱮᱱᱟᱜᱼᱟ ᱥᱮ ᱵᱟᱝ ᱢᱮᱱ ᱞᱮᱠᱷᱟᱱ ᱥᱩᱱ ᱨᱮᱱᱟᱜ ᱫᱟᱲᱮ ᱫᱚ ᱢᱮᱱᱟᱜ ᱜᱮᱭᱟ ᱚᱱᱟ ᱠᱷᱟᱹᱛᱤᱨ ᱥᱩᱱ ᱫᱚ ᱮᱞ ᱨᱮᱫᱚ ᱟᱹᱰᱤ ᱜᱚᱱᱚᱝ ᱟᱱᱟᱜ ᱴᱷᱟᱶ ᱮ ᱦᱟᱢᱮᱴ ᱠᱟᱫᱟ ᱥᱩᱱ ᱵᱮᱜᱚᱨ ᱱᱚᱣᱟ ᱮᱞ ᱫᱚ ᱵᱟᱝ ᱯᱳᱨᱳᱱᱟ ᱚᱱᱟ ᱠᱷᱟᱹᱛᱤᱨ ᱥᱩᱱ ᱡᱟᱦᱟᱸᱭ ᱵᱮᱱᱟᱣ ᱠᱟᱫᱮ ᱩᱱᱤ ᱥᱟᱬᱮᱥᱤᱭᱟᱹ ᱫᱚ ᱛᱤᱱᱟᱹᱜ ᱟᱹᱠᱤᱞᱟᱱ ᱟᱨ ᱛᱤᱱᱟᱹᱜ ᱠᱷᱚᱸᱫᱽᱨᱚᱝ ᱛᱤᱱᱟᱹᱜ ᱩᱭᱦᱟᱹᱨᱟᱱ ᱟᱨ ᱪᱮᱫ ᱞᱮᱠᱟᱛᱮ ᱛᱩᱱᱠᱷᱤ ᱛᱚᱞᱟᱥ ᱠᱟᱛᱮ ᱩᱭᱦᱟᱹᱨ ᱵᱷᱟᱵᱽᱱᱟ ᱠᱟᱛᱮᱜ ᱱᱩᱭ ᱥᱩᱱᱮ ᱛᱮᱭᱟᱨ ᱠᱮᱫᱮᱭᱟ ᱟᱨ ᱱᱩᱭ ᱥᱩᱱᱟᱜ ᱫᱟᱲᱮ ᱟᱵᱚ ᱱᱚᱣᱟ ᱥᱤᱧᱚᱛ ᱫᱤᱥᱚᱢ ᱨᱮ ᱥᱚᱫᱚᱨᱟᱜ ᱵᱚᱱᱟ